ᱤᱥᱤᱱ ᱚᱲᱟᱜ ᱨᱮᱫᱚ ᱫᱟᱠᱟ ᱴᱩᱠᱩᱡ ᱪᱮᱞᱟᱝ ᱫᱟᱠᱟ ᱤᱥᱤᱱ ᱞᱟᱹᱜᱤᱫᱛᱮ ᱛᱟᱦᱮᱱᱟ ᱟᱨᱦᱚᱸ ᱜᱮᱥ ᱪᱩᱞᱦᱟᱹ ᱛᱟᱦᱮᱱᱟ ᱜᱮᱥ ᱴᱮᱝᱠᱤ ᱛᱟᱦᱮᱱᱟ ᱟᱨᱦᱚᱸ ᱪᱟᱣᱞᱮ ᱴᱷᱤᱞᱤ ᱨᱮ ᱫᱟᱜ ᱪᱟᱣᱞᱮ ᱟᱨ ᱫᱟᱜ ᱛᱮ ᱫᱟᱠᱟ ᱤᱥᱤᱱ ᱞᱟᱹᱜᱤᱫ ᱛᱟᱦᱮᱱᱟ ᱟᱨᱦᱚᱸ ᱩᱛᱩ ᱤᱥᱤᱱ ᱞᱟᱹᱜᱤᱫ ᱛᱮᱫᱚ ᱩᱛᱩ ᱩᱛᱩ ᱤᱥᱤᱱ ᱨᱮᱭᱟᱜ ᱥᱟᱢᱟᱱ ᱠᱚ ᱡᱮᱞᱮᱠᱟ ᱟᱞᱩ ᱯᱮᱸᱭᱟᱡᱽ ᱟᱹᱰᱤ ᱞᱮᱠᱟᱱᱟᱜ ᱥᱚᱵ ᱟᱱᱟᱡᱯᱟᱛᱤ ᱯᱮᱸᱭᱟᱡᱽ ᱢᱟᱹᱨᱤᱡᱽ ᱟᱫᱟ ᱨᱚᱥᱩᱱ ᱟᱨ ᱟᱹᱰᱤ ᱞᱮᱠᱟᱱᱟᱜ ᱢᱚᱥᱞᱟ ᱠᱚ ᱛᱟᱦᱮᱱᱟ ᱢᱚᱥᱞᱟ ᱠᱚ ᱢᱩᱫᱽ ᱨᱮᱫᱚ ᱥᱟᱥᱟᱝ ᱜᱩᱲᱟᱹ ᱥᱟᱥᱟᱝ ᱥᱟᱥᱟᱝ ᱜᱩᱲᱟᱹ ᱡᱤᱨᱟᱹ ᱜᱩᱬᱲᱹ ᱢᱟᱹᱨᱤᱡᱽ ᱜᱩᱬᱲᱹ ᱮᱢᱟᱱ ᱛᱮᱭᱟᱜ ᱠᱚ ᱛᱟᱦᱮᱱᱟ ᱟᱨ ᱩᱛᱩ ᱨᱮ ᱥᱮᱵᱮᱞ ᱟᱜᱩᱭ ᱞᱟᱹᱜᱤᱫ ᱛᱮᱜᱮ ᱱᱤᱭᱟᱹ ᱠᱚᱫᱚ ᱵᱮᱣᱦᱟᱨᱚᱜᱼᱟ ᱟᱨ ᱩᱛᱩ ᱟᱞᱩ ᱟᱨᱦᱚᱸ ᱟᱭᱢᱟ ᱩᱛᱩ ᱠᱚᱨᱮ ᱵᱩᱞᱩᱝ ᱫᱚ ᱛᱟᱦᱮᱱ ᱜᱮᱭᱟ ᱵᱩᱞᱩᱝ ᱵᱟᱝ ᱮᱢᱟᱜ ᱠᱷᱟᱱ ᱩᱛᱩ ᱫᱚ ᱵᱟᱝ ᱥᱮᱵᱮᱞ ᱵᱟᱝ ᱟᱹᱭᱠᱟᱹᱜᱼᱟ ᱚᱱᱟ ᱞᱟᱹᱜᱤᱫ ᱛᱮ ᱵᱩᱞᱩᱝ ᱦᱚᱸ ᱵᱮᱣᱦᱟᱨᱚᱜᱼᱟ ᱟᱨᱦᱚᱸ ᱤᱥᱤᱱ ᱚᱲᱟᱜ ᱨᱮ ᱚᱱᱟ ᱥᱟᱶᱛᱮ ᱛᱟᱦᱮᱱᱟ ᱪᱟ ᱤᱥᱤᱱ ᱨᱮᱭᱟᱜ ᱟᱹᱰᱤ ᱞᱮᱠᱟᱱᱟᱜ ᱥᱟᱢᱟᱱ ᱠᱚ ᱥᱚᱸᱥᱯᱮᱱᱴ ᱪᱟ ᱪᱷᱟᱠᱟᱣᱟᱜ ᱠᱟᱯ ᱪᱤᱱᱤ ᱪᱟ ᱯᱟᱛᱟ ᱟᱨᱦᱚᱸ ᱮᱢᱟᱱ ᱛᱮᱭᱟᱜ ᱠᱚ